ᱤᱧ ᱫᱚ ᱥᱟᱸᱫᱮᱥ ᱞᱮᱠᱟᱛᱮ ᱟᱹᱰᱤ ᱟᱭᱢᱟ ᱫᱤᱱ ᱠᱷᱚᱱ ᱜᱮ ᱟᱵᱚ ᱥᱟᱱᱛᱟᱲ ᱜᱤᱫᱽᱨᱟᱹ ᱠᱟᱹᱴᱤᱡ ᱠᱟᱹᱴᱤᱡ ᱜᱤᱫᱽᱨᱟᱹ ᱠᱚ ᱞᱟᱹᱜᱤᱫ ᱛᱮᱫᱚ ᱟᱹᱰᱤ ᱟᱭᱢᱟ ᱫᱤᱱ ᱠᱷᱚᱱ ᱜᱮ ᱠᱟᱹᱢᱤ ᱫᱩᱧ ᱠᱩᱥᱤᱭᱟᱜᱼᱟ ᱱᱤᱛ ᱦᱟᱹᱵᱤᱡ ᱛᱮ ᱩᱱᱠᱩᱱ ᱠᱟᱹᱴᱤᱡ ᱠᱟᱹᱴᱤᱡ ᱜᱤᱫᱽᱨᱟᱹ ᱯᱟᱲᱦᱟᱣ ᱠᱚ ᱠᱟᱹᱢᱤ ᱨᱮᱜᱮ ᱡᱚᱯᱚᱲᱟᱣ ᱢᱤᱱᱟᱹᱧᱟ ᱛᱳ ᱩᱱᱠᱩ ᱞᱟᱹᱜᱤᱫ ᱛᱮ ᱟᱹᱰᱤ ᱠᱟᱹᱦᱟᱱᱤ ᱥᱮ ᱚᱱᱚᱲᱦᱮᱸ ᱦᱚᱸ ᱟᱹᱰᱤ ᱟᱭᱢᱟ ᱜᱮᱧ ᱚᱞ ᱵᱟᱲᱟ ᱟᱠᱟᱫᱟ ᱟᱨ ᱟᱨ ᱱᱚᱶᱟ ᱠᱷᱟᱹᱛᱤᱨ ᱛᱮ ᱥᱟᱹᱨᱤᱱᱟᱜ ᱜᱮ ᱡᱮ ᱜᱤᱫᱽᱨᱟᱹ ᱪᱮᱫ ᱞᱮᱠᱟ ᱠᱟᱛᱮ ᱠᱚ ᱪᱮᱫ ᱞᱮᱠᱟᱱᱟᱜ ᱠᱟᱛᱷᱟᱢ ᱵᱮᱱᱟᱣ ᱞᱮᱠᱷᱟᱱ ᱪᱮᱫ ᱞᱮᱠᱟᱱᱟᱜ ᱠᱟᱛᱷᱟᱢ ᱫᱚᱦᱚ ᱞᱮᱠᱟᱡ ᱩᱱᱠᱩ ᱠᱚ ᱠᱩᱥᱤᱭᱟᱜᱼᱟ ᱱᱚᱣᱟ ᱨᱮᱭᱟᱜ ᱢᱤᱫᱴᱮᱱ ᱚᱵᱷᱤᱜᱚᱛᱟ ᱤᱧᱫᱚ ᱢᱮᱱᱟᱜ ᱛᱤᱧ ᱜᱮᱭᱟ ᱟᱨ ᱡᱟᱦᱟᱸ ᱠᱚᱜᱮᱧ ᱚᱞ ᱵᱮᱞ ᱟᱠᱟᱫ ᱡᱟᱦᱟᱸ ᱠᱚᱜᱮ ᱵᱚᱞᱮ ᱤᱧ ᱵᱮᱱᱟᱣ ᱟᱠᱟᱫ ᱚᱱᱟᱫᱚ ᱠᱤᱱᱛᱩ ᱡᱟᱦᱟᱸ ᱛᱤᱨᱮᱜᱮ ᱜᱤᱫᱽᱨᱟᱹ ᱛᱟᱞᱟᱨᱤᱧ ᱥᱚᱫᱚᱨ ᱟᱠᱟᱫ ᱞᱟᱹᱭ ᱟᱠᱟᱫ ᱠᱚᱣᱟ ᱩᱱᱠᱩ ᱫᱚ ᱥᱟᱹᱨᱤ ᱜᱮ ᱟᱹᱰᱤ ᱟᱴ ᱠᱚ ᱠᱩᱥᱤ ᱟᱠᱟᱫᱟ ᱟᱨ ᱚᱱᱟ ᱠᱷᱟᱛᱷᱟ ᱛᱤᱧ ᱢᱮᱱᱟ ᱥᱟᱹᱨᱤ ᱱᱤᱜ ᱜᱮ ᱜᱤᱫᱽᱨᱟᱹ ᱠᱚ ᱞᱟᱹᱜᱤᱫ ᱚᱱᱠᱟᱱ ᱚᱱᱠᱟᱱᱟᱜ ᱠᱟᱹᱢᱤ ᱦᱚᱨᱟ ᱤᱧ ᱟᱨᱚ ᱞᱟᱦᱟ ᱤᱫᱤ ᱞᱟᱹᱜᱤᱫ ᱤᱧᱟᱹᱜ ᱢᱟ ᱢᱚᱱᱮ ᱢᱩᱨᱩᱠ ᱢᱮᱱᱟᱜ ᱛᱤᱧ ᱜᱮ ᱡᱟᱦᱟᱸᱭ ᱠᱚᱦᱚᱸ ᱟᱵᱚ ᱢᱩᱫᱽᱨᱮ ᱱᱚᱶᱟ ᱠᱟᱹᱢᱤ ᱨᱮ ᱢᱮᱱᱟᱜ ᱠᱚ ᱠᱷᱟᱱ ᱩᱱᱠᱩ ᱦᱚᱧ ᱢᱮᱛᱟ ᱠᱚᱣᱟ ᱟᱯᱮ ᱦᱚᱸ ᱢᱩᱨᱩᱠ ᱢᱟᱪᱷᱟ ᱛᱮᱜᱮ ᱱᱚᱶᱟ ᱠᱟᱹᱢᱤ ᱫᱚ ᱥᱟᱵ ᱵᱮᱱᱟᱣ ᱨᱟᱠᱟᱵ ᱤᱫᱤ ᱛᱟᱵᱚᱱ ᱯᱮ